ᱢᱚᱬᱮ ᱛᱩᱨᱩᱭ ᱜᱚᱴᱟᱝ ᱴᱟᱭᱴᱮᱞ ᱟᱨ ᱧᱩᱛᱩᱢ ᱫᱚ ᱱᱚᱣᱟ ᱱᱚᱣᱟ ᱠᱟᱱᱟ ᱨᱟᱹᱢᱩ ᱦᱟᱸᱥᱫᱟ ᱥᱟᱹᱢᱩ ᱴᱩᱰᱩ ᱵᱟᱡᱟᱨ ᱵᱟᱥᱠᱮ ᱦᱤᱞᱟᱨᱤ ᱢᱩᱨᱢᱩ ᱯᱨᱚᱯᱷᱩᱞᱞᱚ ᱯᱟᱛᱨᱚ ᱱᱚᱸᱰᱮ ᱠᱷᱚᱱᱟᱜ ᱦᱩᱭᱱᱟ ᱵᱷᱟᱥᱠᱚᱨ ᱥᱩᱱᱤᱞ ᱛᱟᱨᱯᱚᱨᱮ ᱚᱸᱰᱮ ᱠᱷᱚᱱᱟᱜ ᱦᱩᱭᱱᱟ ᱡᱟᱥᱢᱤ ᱥᱟᱢᱟᱲ ᱟᱨ ᱚᱸᱰᱮ ᱠᱷᱚᱱᱟᱜ ᱦᱩᱭᱱᱟ ᱫᱩᱞᱟᱹᱲᱤ ᱠᱤᱥᱠᱩ ᱚᱸᱰᱮ ᱠᱷᱚᱱᱟᱜ ᱦᱩᱭᱱᱟ ᱢᱚᱫᱚᱱ ᱢᱳᱦᱚᱱ ᱦᱮᱢᱵᱨᱚᱢ ᱚᱸᱰᱮ ᱠᱷᱚᱱᱟᱜ ᱦᱩᱭᱱᱟ ᱱᱩᱭ ᱡᱚᱭᱨᱟᱢ ᱵᱮᱥᱨᱟ ᱮᱢᱟᱱ ᱠᱚ